ᱩᱱᱤᱥ ᱪᱷᱚᱭ ᱫᱩ ᱦᱟᱡᱟᱨ ᱛᱮᱭᱤᱥ ᱠᱩᱲᱤ ᱫᱚᱥ ᱫᱩ ᱦᱟᱡᱟᱨ ᱵᱟᱭᱤᱥ ᱯᱚᱸᱪᱤᱥ ᱯᱟᱸᱪ ᱫᱩ ᱦᱟᱡᱟᱨ ᱮᱠᱩᱥ ᱛᱮᱭᱤᱥ ᱪᱟᱨ ᱫᱩ ᱦᱟᱡᱟᱨ ᱵᱟᱭᱤᱥ ᱠᱩᱲᱤ ᱛᱤᱱ ᱫᱩ ᱦᱟᱡᱟᱨ ᱠᱩᱲᱤ